ᱤᱧᱫᱚ ᱮᱱᱮᱡ ᱫᱚ ᱟᱹᱰᱤ ᱟᱸᱴᱜᱤᱧ ᱠᱩᱥᱤᱭᱟᱜᱼᱟ ᱤᱧ ᱫᱚ ᱮᱱᱮᱡ ᱞᱟᱹᱜᱤᱫᱼᱛᱮ ᱯᱨᱚᱛᱷᱚᱢ ᱨᱮ ᱤᱧᱫᱚᱧ ᱥᱟᱯᱲᱟᱜᱼᱟ ᱥᱟᱹᱲᱤᱧ ᱵᱟᱸᱫᱮᱭᱟ ᱱᱟᱹᱠᱤᱡᱚᱜᱼᱟᱹᱧ ᱯᱟᱣᱰᱟᱨᱚᱜᱼᱟᱹᱧ ᱢᱮᱠᱟᱯᱚᱜᱼᱟᱹᱧ ᱵᱚᱦᱚᱜ ᱨᱤᱧ ᱥᱩᱫᱩᱜᱼᱟ ᱯᱟᱜᱨᱟᱧ ᱦᱚᱨᱚᱜᱟ ᱞᱤᱯᱤᱥᱴᱤᱠᱚᱜᱼᱟᱹᱧ ᱟᱞᱛᱟᱜᱼᱟᱹᱧ ᱴᱤᱠᱞᱤᱜᱼᱟᱹᱧ

ᱟᱨ ᱵᱚᱦᱚᱜ ᱨᱮ ᱵᱟᱦᱟᱧ ᱞᱟᱫᱮᱭᱟ ᱤᱧᱫᱚ ᱮᱱᱮᱡ ᱫᱚ ᱟᱹᱰᱤᱜᱤᱧ ᱠᱩᱥᱤᱭᱟᱜᱼᱟ ᱥᱟᱯᱲᱟᱣ ᱥᱟᱯᱲᱟᱣ ᱡᱟᱦᱟᱸᱥᱮᱫ ᱪᱟᱞᱟᱜ ᱥᱟᱯᱲᱟᱣ ᱥᱮ ᱮᱱᱮᱡ ᱠᱚᱨᱮ ᱥᱟᱯᱲᱟᱣ ᱥᱮ ᱯᱨᱳᱜᱨᱟᱢ ᱠᱚᱞᱮ ᱥᱟᱯᱲᱟᱣ ᱞᱟᱹᱜᱤᱫᱼᱛᱮ ᱟᱹᱰᱤ ᱛᱮᱫᱼᱜᱮ ᱟᱹᱰᱤ ᱢᱚᱡᱽ ᱤᱧ ᱵᱩᱡᱷᱟᱹᱣᱟ ᱟᱹᱰᱤ ᱛᱮᱫᱜᱤᱧ ᱠᱩᱥᱤᱭᱟᱜᱼᱟ ᱥᱟᱯᱲᱟᱣ ᱫᱚ ᱤᱧᱟᱹᱜ ᱫᱚ ᱟᱹᱰᱤ ᱛᱮᱫᱜᱮ ᱢᱚᱡᱽ ᱤᱧ ᱵᱩᱡᱷᱟᱹᱣᱟ ᱥᱟᱯᱲᱟᱣ ᱡᱟᱦᱟᱸ ᱥᱮᱫ ᱪᱟᱞᱟᱜ ᱞᱟᱹᱜᱤᱫᱼᱛᱮ ᱥᱟᱯᱲᱟᱣ ᱡᱟᱦᱟᱸ ᱥᱮᱫ ᱫᱟᱬᱟᱱ ᱞᱟᱹᱜᱤᱫᱼᱛᱮ ᱥᱟᱯᱲᱟᱣ ᱡᱟᱦᱟᱸ ᱥᱮᱫ ᱚᱱᱩᱥᱴᱷᱟᱱ ᱪᱟᱞᱟᱣ ᱠᱚᱨᱮ ᱥᱟᱯᱲᱟᱣ ᱚᱱᱟ ᱠᱚᱫᱚ ᱤᱧᱴᱷᱮᱱ ᱫᱚ ᱟᱹᱰᱤ ᱛᱮᱫ ᱜᱮ ᱢᱚᱡᱽ ᱤᱧ ᱵᱩᱡᱷᱟᱹᱣᱟ ᱤᱧᱫᱚ ᱥᱟᱯᱲᱟᱣ ᱫᱚ ᱢᱤᱫ ᱨᱚᱠᱚᱢ ᱥᱟᱯᱲᱟᱣ ᱟᱨ ᱥᱟᱯᱲᱟᱣ ᱛᱟᱦᱮᱱ ᱥᱟᱱᱟᱧᱟ ᱡᱟᱛᱮ ᱢᱚᱡᱽᱛᱮᱧ ᱢᱚᱡᱽᱜᱤᱧ ᱧᱮᱞᱚᱜ ᱢᱚᱡᱽᱜᱮ ᱦᱚᱲ ᱠᱚ ᱧᱮᱞᱟᱹᱧ ᱚᱱᱟᱛᱮ ᱤᱧᱫᱚ ᱥᱟᱯᱲᱟᱣ ᱫᱚ ᱟᱹᱰᱤ ᱟᱸᱴᱜᱤᱧ ᱠᱩᱥᱤᱭᱟᱜᱼᱟ